ᱵᱤᱨᱵᱷᱩᱢ ᱦᱚᱱᱚᱛ ᱨᱮᱫᱚ ᱯᱟᱛᱲᱟ ᱯᱤᱴᱷᱟᱹ ᱞᱟᱴᱷᱟ ᱟᱨ ᱦᱚᱸ ᱟᱭᱢᱟ ᱨᱚᱠᱚᱢ ᱯᱤᱴᱷᱟᱹ ᱢᱮᱱᱟᱜᱼᱟ ᱟᱹᱰᱤ ᱢᱚᱸᱡᱽ ᱜᱮ ᱵᱩᱡᱷᱟᱹᱜᱼᱟ ᱟᱹᱰᱤ ᱢᱚᱸᱡᱽ ᱜᱮ ᱥᱤᱵᱤᱞ ᱜᱮᱭᱟ ᱟᱫᱚ ᱞᱟᱦᱟᱛᱮᱱ ᱥᱮᱫᱟᱭᱨᱮᱱ ᱦᱚᱲ ᱫᱚ ᱱᱤᱭᱟᱹᱠᱚ ᱯᱤᱴᱷᱟᱹᱠᱚ ᱡᱚᱢᱮᱫ ᱠᱟᱱᱛᱟᱦᱮᱸᱫᱼᱟ ᱟᱨ ᱠᱚ ᱤᱥᱤᱱ ᱵᱟᱥᱟᱝ ᱮᱫ ᱠᱟᱱ ᱛᱟᱦᱮᱫᱼᱟ ᱛᱚᱠᱷᱚᱱ ᱫᱚ ᱵᱩᱞᱩᱝ ᱥᱩᱱᱩᱢ ᱠᱚᱸᱦᱚ ᱚᱱᱠᱟ ᱫᱚ ᱵᱟᱝ ᱛᱟᱦᱮᱸ ᱠᱟᱱᱟ ᱢᱟᱹᱨᱤᱪ ᱠᱚᱦᱚᱸ ᱥᱟᱥᱟᱝ ᱠᱚᱦᱚᱸ ᱵᱟᱝᱛᱟᱦᱮᱸ ᱠᱟᱱᱟ ᱚᱱᱟ ᱠᱷᱟᱹᱛᱤᱨ ᱱᱤᱭᱟᱹ ᱥᱮᱫᱟᱭ ᱨᱮᱮᱟᱜ ᱱᱤᱭᱟᱹ ᱠᱚ ᱯᱤᱴᱷᱟᱹ ᱠᱟᱱᱟ ᱟᱫᱚ ᱱᱤᱭᱟᱹᱠᱚ ᱯᱤᱴᱷᱟᱹ ᱡᱚᱢ ᱠᱟᱛᱮᱫ ᱜᱮ ᱟᱹᱰᱤ ᱢᱚᱸᱡᱽ ᱠᱚ ᱵᱩᱡᱷᱟᱹᱣ ᱮᱫ ᱠᱟᱱ ᱛᱟᱦᱮᱸᱫᱼᱟ ᱟᱨᱦᱚᱸ ᱱᱮᱛᱟᱨ ᱡᱩᱫᱤ ᱱᱤᱭᱟᱹᱠᱚ ᱯᱤᱴᱷᱟᱹ ᱡᱚᱢ ᱥᱟᱱᱟᱢᱮᱠᱷᱟᱱ ᱱᱮᱛᱟᱨ ᱫᱚ ᱡᱚᱛᱚᱦᱚᱲ ᱜᱮᱠᱚ ᱱᱤᱭᱟᱹ ᱨᱮᱭᱟᱜ ᱵᱮᱱᱟᱣ ᱨᱮᱭᱟᱜ ᱠᱚᱣᱥᱳᱞ ᱫᱚᱠᱚ ᱵᱟᱲᱟᱭ ᱜᱮᱭᱟ ᱚᱱᱟᱛᱮ ᱚᱲᱟᱜ ᱚᱲᱟᱜ ᱨᱮ ᱚᱱᱟ ᱱᱤᱭᱟᱹ ᱯᱤᱴᱷᱟᱹ ᱠᱚᱫᱚ ᱠᱚ ᱵᱮᱱᱟᱣᱼᱟ ᱯᱟᱛᱲᱟ ᱯᱤᱴᱷᱟᱹᱠᱚ ᱞᱟᱴᱷᱟᱠᱚ ᱟᱨᱚᱠᱚ ᱵᱮᱱᱟᱣᱜᱮ ᱯᱤᱴᱷᱟᱹᱠᱚ ᱟᱫᱚᱥᱮ ᱯᱟᱛᱟ ᱪᱷᱟᱛᱟ ᱠᱚᱨᱮ ᱦᱚᱸ ᱥᱟᱱᱛᱟᱞ ᱥᱚᱢᱟᱡ ᱨᱮᱭᱟᱜ ᱱᱤᱭᱟᱹ ᱯᱤᱴᱷᱟᱹ ᱠᱚᱦᱚᱸᱠᱚ ᱟᱹᱠᱷᱽᱨᱤᱧ ᱜᱮᱭᱟ ᱡᱚᱢ ᱥᱟᱱᱟ ᱯᱮ ᱠᱷᱟᱱ ᱯᱟᱛᱟ ᱪᱷᱟᱛᱟ ᱠᱚᱨᱮ ᱦᱚᱸ ᱧᱟᱢᱚᱜ ᱜᱮᱭᱟ ᱟᱨ ᱚᱲᱟᱜ ᱠᱚᱨᱮ ᱦᱚᱸᱠᱚ ᱵᱮᱱᱟᱣ ᱜᱮᱭᱟ